ᱦᱮᱸ ᱡᱟᱦᱟᱸᱭ ᱜᱮ ᱥᱮᱨᱮᱧ ᱟᱠᱚ ᱫᱩᱨᱟᱹᱝ ᱟᱠᱚ ᱮᱱᱮᱡ ᱟᱠᱚ ᱚᱱᱟ ᱨᱩ ᱟᱡᱚᱢ ᱨᱟᱹᱥᱠᱟᱹ ᱛᱮ ᱤᱧ ᱦᱚᱸ ᱮᱱᱮᱡ ᱥᱟᱱᱟᱧᱟ ᱟᱨ ᱦᱤᱞᱟᱹᱜ ᱥᱟᱱᱟᱧᱟ ᱟᱨ ᱡᱟᱦᱟᱸᱭ ᱠᱚ ᱮᱱᱮᱡ ᱥᱮᱨᱮᱧᱟ ᱛᱚᱵᱮ ᱚᱱᱟ ᱛᱟᱞᱟᱨᱮ ᱤᱧᱦᱚᱸ ᱮᱱᱮᱡ ᱥᱟᱱᱟᱧᱟ ᱟᱨ ᱚᱱᱟ ᱥᱮᱨᱮᱧ ᱦᱚᱸ ᱪᱮᱫ ᱥᱟᱱᱟᱧᱟ ᱤᱧᱫᱚ ᱵᱟᱹᱧ ᱥᱮᱨᱮᱧᱟ ᱢᱮᱱᱠᱷᱟᱡ ᱩᱱᱠᱩ ᱠᱚ ᱥᱮᱨᱮᱧᱟ ᱚᱱᱟᱨᱮ ᱜᱚᱲᱚ ᱜᱚᱲᱚ ᱠᱟᱛᱮ ᱤᱧ ᱤᱧ ᱦᱚᱸᱧ ᱮᱱᱮᱡᱚᱜᱼᱟ ᱥᱚᱦᱨᱟᱭ ᱠᱟᱱ ᱫᱚᱝ ᱠᱟᱱ ᱥᱚᱦᱨᱟᱭ ᱨᱮᱫᱚ ᱟᱹᱰᱤ ᱢᱚᱡᱽ ᱠᱚ ᱨᱚᱲᱟ ᱟᱨ ᱟᱹᱰᱤ ᱢᱚᱡᱽ ᱠᱚ ᱮᱱᱮᱡᱼᱟ ᱟᱨ ᱤᱧᱦᱚᱸ ᱩᱱᱠᱩ ᱮᱱᱮᱡ ᱧᱮᱞ ᱛᱮᱦᱚᱸ ᱮᱱᱮᱡ ᱥᱟᱱᱟᱧᱟ ᱟᱨ ᱫᱚᱝ ᱨᱮᱦᱚᱸ ᱫᱚᱝ ᱥᱮᱨᱮᱧ ᱦᱚᱸ ᱟᱹᱰᱤ ᱪᱮᱫ ᱨᱮᱱᱟᱜ ᱢᱚᱛᱞᱚᱵ ᱦᱮᱱᱟᱜᱼᱟ ᱟᱨ ᱚᱱᱟᱨᱮ ᱟᱹᱰᱤ ᱢᱚᱡᱽ ᱟᱸᱡᱚᱢᱚᱜᱼᱟ ᱱᱚᱣᱟ ᱥᱮᱨᱮᱧ ᱟᱸᱡᱚᱢ ᱥᱮ ᱨᱩ ᱟᱸᱡᱚᱢ ᱛᱮ ᱤᱧᱦᱚᱸ ᱚᱸᱰᱮ ᱮᱱᱮᱡ ᱥᱟᱱᱟᱭᱤᱧᱟᱹ ᱟᱨ ᱥᱮᱨᱮᱧ ᱦᱚᱸ ᱪᱮᱫ ᱥᱟᱱᱟᱧᱟ ᱟᱨ ᱦᱚᱲ ᱦᱚᱸᱧ ᱜᱚᱲᱚ ᱠᱚᱣᱟ ᱱᱚᱣᱟ ᱮᱱᱮᱡ ᱥᱮᱨᱮᱧ ᱛᱟᱞᱟ ᱨᱮ ᱟᱨ ᱚᱱᱠᱟ ᱞᱮᱠᱟᱛᱮ ᱱᱚᱣᱟ ᱮᱱᱮᱡ ᱥᱮᱨᱮᱧ ᱫᱚ ᱟᱹᱰᱤ ᱛᱮᱫ ᱜᱤᱧ ᱠᱩᱥᱤᱭᱟᱜᱼᱟ ᱪᱮᱫᱟᱜ ᱮᱱᱛᱮᱜ ᱥᱟᱱᱛᱟᱲ ᱥᱚᱢᱟᱡᱽ ᱨᱮ ᱮᱱᱮᱡ ᱥᱮᱨᱮᱧ ᱟᱹᱰᱤ ᱢᱚᱡᱽ ᱢᱚᱡᱽ ᱢᱮᱱᱟᱜᱼᱟ ᱥᱚᱦᱨᱟᱭ ᱨᱮ ᱡᱩᱫᱟᱹ ᱥᱮᱨᱮᱧ ᱫᱚᱝ ᱨᱮ ᱡᱩᱫᱟᱹ ᱥᱮᱨᱮᱧ ᱞᱟᱜᱽᱬᱮ ᱨᱮ ᱡᱩᱫᱟᱹ ᱥᱮᱨᱮᱧ ᱟᱭᱢᱟ ᱨᱚᱠᱚᱢ ᱥᱮᱨᱮᱧ ᱢᱮᱱᱟᱜᱼᱟ ᱚᱱᱟᱛᱮ ᱟᱹᱰᱤ ᱨᱟᱹᱥᱠᱟᱹᱧ ᱟᱹᱭᱠᱟᱹᱣᱟ ᱦᱚᱲ ᱧᱮᱞ ᱛᱮᱜᱮ ᱱᱚᱣᱟ ᱮᱱᱮᱡ ᱥᱮᱨᱮᱧ ᱨᱮ ᱥᱮᱞᱮᱫᱚᱜ ᱥᱟᱱᱟᱭᱤᱧᱟᱹ